ᱟᱞᱮᱭᱟᱜ ᱚᱛ ᱚᱢᱚᱱ ᱠᱚ ᱵᱷᱟᱜᱮ ᱦᱩᱭᱩᱜ ᱞᱟᱹᱜᱤᱫ ᱟᱹᱞᱩ ᱠᱚ ᱯᱮᱸᱭᱟᱡᱽ ᱠᱚ ᱨᱟᱹᱥᱩᱱ ᱠᱚ ᱟᱨᱵᱟᱝ ᱥᱟᱠᱼᱥᱚᱵᱽᱡᱤ ᱵᱷᱟᱜᱮ ᱛᱮ ᱚᱢᱚᱱᱚᱜ ᱮᱵᱚᱝ ᱵᱷᱟᱜ ᱛᱮ ᱪᱟᱥ ᱵᱷᱟᱜᱮ ᱨᱚᱠᱚᱢ ᱦᱩᱭᱩᱜ ᱞᱟᱹᱜᱤᱫ ᱛᱮ ᱟᱹᱞᱤᱧ ᱠᱤᱥᱟᱱ ᱢᱤᱛᱨᱚ ᱴᱷᱮᱱ ᱯᱚᱨᱟᱢᱚᱨᱥᱚ ᱦᱟᱛᱟᱣ ᱞᱤᱧ ᱪᱟᱞᱟᱣ ᱠᱤᱥᱟᱱ ᱢᱤᱛᱨᱚ ᱟᱹᱰᱤ ᱱᱟᱯᱟᱭ ᱯᱚᱨᱟᱢᱚᱨᱥᱚ ᱮ ᱮᱢᱟ ᱞᱤᱧᱟ ᱡᱮᱢᱚᱱ ᱟᱹᱞᱤᱧ ᱚᱠᱟ ᱞᱮᱠᱟ ᱨᱚᱦᱚᱭ ᱦᱩᱭᱩᱜᱼᱟ ᱚᱠᱟ ᱞᱮᱠᱟᱛᱮ ᱵᱷᱟᱜᱮ ᱦᱩᱭᱩᱜᱼᱟ ᱪᱮᱫ ᱠᱚ ᱥᱟᱨ ᱠᱚ ᱠᱷᱳᱞ ᱠᱚ ᱚᱠᱟ ᱞᱮᱠᱟ ᱮᱢᱚᱜ ᱦᱩᱭᱩᱜᱼᱟ ᱚᱱᱟ ᱠᱚ ᱵᱷᱟᱜᱮ ᱞᱮᱠᱟᱛᱮᱭ ᱞᱟᱹᱭᱟᱜ ᱞᱤᱧᱟ ᱟᱨ ᱟᱲᱟᱜ ᱠᱚ ᱥᱟᱠᱟᱢ ᱟᱟᱲᱟᱜ ᱡᱮᱢᱚᱱ ᱜᱟᱺᱫᱷᱟᱹᱨᱤ ᱟᱲᱟᱜ ᱵᱟᱝ ᱯᱩᱨᱟᱹᱭ ᱟᱲᱟᱜ ᱟᱨ ᱯᱟᱞᱚᱱ ᱟᱲᱟᱜ ᱠᱚ ᱛᱩᱲᱤ ᱟᱲᱟᱜ ᱠᱚ ᱚᱱᱟ ᱠᱚ ᱚᱠᱟ ᱞᱮᱠᱟᱛᱮ ᱵᱷᱟᱜᱮ ᱦᱩᱭᱩᱜᱼᱟ ᱚᱱᱟ ᱚᱱᱟ ᱯᱚᱨᱟᱢᱚᱨᱥᱚ ᱮᱢᱟᱜ ᱞᱤᱧᱟ ᱚᱠᱟ ᱞᱮᱠᱟ ᱮᱦᱚᱵ ᱨᱮ ᱞᱟᱜᱟᱣ ᱦᱩᱭᱩᱜᱼᱟ ᱪᱮᱫ ᱠᱚ ᱞᱟᱜᱟᱣ ᱦᱩᱭᱩᱜᱼᱟ ᱚᱠᱟ ᱞᱮᱠᱟ ᱫᱟᱜ ᱮᱢ ᱦᱩᱭᱩᱜᱼᱟ ᱛᱤᱱᱟᱹᱜ ᱥᱚᱢᱚᱭ ᱨᱮ ᱚᱠᱟ ᱚᱠᱛᱚ ᱨᱮ ᱫᱟᱜ ᱠᱚ ᱮᱢ ᱦᱩᱭᱩᱜᱼᱟ ᱚᱠᱟ ᱚᱠᱛᱚᱨᱮ ᱥᱟᱨ ᱠᱷᱳᱞ ᱵᱟᱝ ᱨᱟᱱ ᱠᱚ ᱚᱠᱟ ᱚᱠᱛᱚᱨᱮ ᱮᱢᱚᱜ ᱦᱩᱭᱩᱜᱼᱟ ᱚᱱᱟ ᱠᱚ ᱵᱮᱥ ᱞᱮᱠᱟ ᱢᱟᱱᱮ ᱯᱚᱨᱟᱢᱚᱨᱥᱚ ᱮᱢᱟᱜ ᱞᱤᱧᱟ ᱠᱤᱥᱟᱱ ᱢᱤᱛᱨᱚ ᱫᱚ ᱟᱹᱰᱤ ᱵᱷᱟᱜᱮ ᱢᱟᱱᱮ ᱪᱟᱥᱟᱭ ᱵᱮᱥ ᱞᱮᱠᱟᱭ ᱦᱩᱭ ᱦᱚᱪᱚᱭᱟ ᱚᱱᱟ ᱠᱷᱟᱹᱛᱤᱨ ᱟᱹᱞᱤᱧ ᱩᱱᱤ ᱴᱷᱮᱱ ᱯᱚᱨᱟᱢᱚᱨᱥᱚ ᱦᱟᱛᱟᱣ ᱞᱤᱧ ᱪᱟᱞᱟᱣᱟ ᱟᱨ ᱟᱹᱰᱤ ᱱᱟᱯᱟᱭ ᱛᱮ ᱯᱚᱨᱟᱢᱚᱥᱚ ᱮᱢᱚᱜ ᱞᱤᱧᱟ ᱟᱨ ᱚᱱᱟ ᱥᱚᱵᱽᱡᱤ ᱠᱚᱞᱤᱧ ᱟᱹᱰᱤ ᱵᱷᱟᱜᱮ ᱛᱮᱞᱤᱧ ᱪᱟᱥ ᱫᱟᱲᱮᱭᱟᱜ ᱢᱟ ᱚᱱᱟ ᱞᱮᱠᱟᱛᱮ ᱯᱚᱨᱟᱢᱚᱨᱥᱚ ᱮᱢᱟᱜ ᱞᱤᱧᱟ ᱟᱨ ᱚᱱᱟ ᱞᱟᱹᱜᱤᱫ ᱵᱮᱥ ᱞᱮᱠᱟ ᱞᱤᱧ ᱢᱟᱱᱮ ᱪᱟᱥ ᱞᱤᱧ ᱵᱮᱥ ᱞᱮᱠᱟ ᱛᱮᱞᱤᱧ ᱠᱚᱨᱟᱣᱟ